ᱦᱮᱞᱳ ᱦᱮᱸ ᱥᱟᱨ ᱦᱮᱸ ᱟᱹᱞᱤᱧ ᱞᱟᱭᱮᱜᱼᱟ ᱞᱤᱧ ᱤᱭᱟᱹ ᱟᱵᱚᱣᱟᱭᱟᱜ ᱵᱷᱟᱨᱚᱛ ᱫᱤᱥᱚᱢ ᱨᱮᱫᱚ ᱚᱠᱟᱴᱟᱜ ᱛᱮ ᱨᱚᱲ ᱥᱟᱱᱛᱟᱲ ᱠᱚ ᱡᱟᱹᱥᱛᱤ ᱠᱚ ᱠᱩᱥᱤᱭᱟᱜᱼᱟ ᱡᱚᱛᱚ ᱠᱷᱚᱱ ᱵᱟᱹᱲᱛᱤ ᱟᱫᱚ ᱤᱭᱟᱹ ᱚᱱᱟ ᱨᱮ ᱡᱚᱛᱚ ᱠᱷᱚᱱ ᱤᱭᱟᱹ ᱨᱮ ᱢᱮᱱᱟᱜᱼᱟ ᱪᱮᱛᱟᱱ ᱨᱮ ᱴᱚᱯ ᱨᱮ ᱦᱮᱸ ᱟᱫᱚ ᱚᱱᱟ ᱤᱭᱟᱹ ᱠᱚ ᱚᱠᱟᱨᱮ ᱢᱮᱱᱟᱜᱼᱟ ᱚᱱᱟ ᱱᱟᱜ ᱦᱮᱸ ᱠᱳᱪᱤᱝ ᱮᱫ ᱠᱚᱣᱟ ᱠᱚ ᱦᱮᱸ ᱟᱪᱷᱟ ᱦᱳᱭ ᱟᱨ ᱥᱚᱨᱠᱟᱨ ᱯᱟᱦᱴᱟ ᱥᱮᱫ ᱠᱷᱚᱱ ᱤᱭᱟᱹ ᱢᱮᱱᱮᱜᱼᱟ ᱞᱤᱧ ᱥᱚᱨᱠᱟᱨ ᱯᱟᱦᱴᱟ ᱥᱮᱫ ᱠᱷᱚᱱ ᱜᱚᱲᱚ ᱥᱚᱯᱚᱦᱚᱫᱽ ᱠᱚ ᱪᱮᱫ ᱠᱚ ᱧᱟᱢᱚᱜ ᱠᱟᱱᱟ ᱥᱩᱵᱤᱫᱟ ᱠᱚ ᱚ ᱡᱚᱛᱚ ᱥᱩᱵᱤᱫᱟ ᱜᱮ ᱟᱹᱞᱤᱧ ᱱᱚᱣᱟ ᱤᱭᱟᱹ ᱠᱷᱚᱡ ᱜᱮ ᱞᱟᱹᱭ ᱟᱹᱞᱤᱧ ᱦᱟᱸᱜ ᱜᱩᱲᱢᱟᱹ ᱟᱫᱚ ᱟᱹᱞᱤᱧ ᱦᱚᱸ ᱯᱷᱩᱴᱵᱚᱞ ᱯᱞᱮᱭᱟᱨ ᱠᱟᱱ ᱜᱮᱭᱟ ᱞᱤᱧ ᱟᱫᱚ ᱩᱱᱟᱹᱜ ᱢᱟᱱᱮ ᱵᱮᱥ ᱞᱮᱠᱟ ᱵᱮᱥ ᱠᱳᱪ ᱵᱟᱞᱤᱧ ᱧᱟᱢᱮᱫ ᱠᱚᱣᱟ ᱟᱫᱚ ᱚᱱᱟ ᱜᱮ ᱟᱹᱞᱤ ᱦᱚᱸ ᱞᱟᱹᱭᱮᱜ ᱟᱹᱞᱤᱧ ᱦᱮᱸ ᱟᱪᱪᱷᱟ ᱴᱷᱤᱠ ᱦᱮᱸ ᱟᱪᱷᱟ ᱴᱷᱤᱠ ᱜᱮᱭᱟ ᱥᱮᱴᱮᱨᱚᱜ ᱟᱹᱞᱤᱧ ᱟᱪᱪᱷᱟ ᱢᱟ ᱟᱹᱰᱤ ᱟᱹᱰᱤ ᱥᱟᱨᱦᱟᱣ